ᱟᱵᱚ ᱱᱚᱣᱟ ᱵᱷᱟᱨᱚᱛ ᱫᱤᱥᱚᱢ ᱨᱮ ᱨᱟᱡᱽᱟᱹᱨᱤ ᱫᱚ ᱟᱹᱰᱤ ᱜᱮ ᱱᱟᱯᱟᱭᱟ ᱥᱮ ᱟᱹᱰᱤᱜᱮ ᱵᱷᱟᱹᱜᱤᱭᱟ ᱟᱵᱚ ᱟᱵᱚ ᱱᱚᱣᱟ ᱵᱷᱟᱨᱚᱛ ᱫᱤᱥᱚᱢ ᱨᱮ ᱟᱹᱰᱤ ᱱᱟᱯᱟᱭ ᱛᱮ ᱟᱹᱰᱤ ᱥᱩᱠᱷ ᱛᱮ ᱢᱮᱱᱟᱜ ᱵᱚᱱᱟ ᱡᱮ ᱱᱚᱣᱟᱨᱮ ᱮᱴᱟᱜ ᱫᱮᱥ ᱞᱮᱠᱟ ᱡᱷᱚᱜᱽᱲᱟ ᱵᱟᱝ ᱦᱩᱭᱩᱜᱼᱟ ᱥᱮ ᱱᱤᱭᱚᱢ ᱟᱹᱰᱤ ᱠᱚᱴᱷᱤᱱ ᱜᱮᱭᱟ ᱥᱮ ᱡᱳᱨ ᱜᱮᱭᱟ ᱚᱱᱟᱜᱮ ᱨᱟᱡᱽᱡᱚ ᱨᱮᱭᱟᱜ ᱛᱮᱞᱟ ᱫᱚ ᱟᱨ ᱟᱵᱚ ᱱᱚᱣᱟ ᱠᱩᱥᱤᱭᱟᱜ ᱥᱮ ᱵᱟᱝ ᱠᱩᱥᱤᱭᱟᱜ ᱟᱵᱚ ᱱᱚᱣᱟ ᱡᱮ ᱟᱵᱚ ᱥᱟᱱᱛᱟᱲ ᱱᱚᱣᱟ ᱟᱵᱚ ᱱᱚᱣᱟᱨᱮ ᱟᱵᱚᱣᱟᱜ ᱫᱷᱚᱨᱚᱢ ᱠᱳᱰ ᱵᱟᱠᱚ ᱮᱢᱟᱵᱚᱱ ᱠᱟᱱᱟ ᱟᱵᱚ ᱥᱟᱱᱛᱟᱲ ᱞᱟᱹᱜᱤᱫ ᱥᱮ ᱮᱴᱟᱜ ᱡᱟᱹᱛᱟᱜ ᱡᱚᱛᱚ ᱦᱚᱲᱟᱜ ᱜᱮ ᱫᱷᱚᱨᱚᱢ ᱠᱳᱰ ᱢᱮᱱᱟᱜᱼᱟ ᱥᱮ ᱡᱷᱚᱛᱚ ᱦᱚᱲᱟᱜ ᱜᱮ ᱢᱟᱱᱱᱚᱛᱟ ᱢᱮᱱᱟᱜᱼᱟ ᱟᱵᱚᱣᱟᱜ ᱜᱮ ᱱᱚᱣᱟ ᱟᱵᱚᱣᱟᱜ ᱟᱫᱤᱵᱟᱥᱤ ᱨᱮᱱᱟᱜ ᱡᱮ ᱟᱵᱚᱣᱟᱜ ᱢᱟᱱᱱᱚᱛᱟ ᱵᱟᱹᱱᱩᱜᱼᱟ ᱡᱮ ᱱᱚᱣᱟᱜᱮ ᱵᱟᱵᱚ ᱡᱮ ᱡᱷᱚᱛᱚ ᱦᱚᱲ ᱛᱮᱵᱚᱱ ᱟᱵᱚᱣᱟᱜ ᱠᱩᱨᱩᱢᱩᱴᱩᱭ ᱢᱟ ᱡᱮ ᱱᱚᱣᱟ ᱟᱵᱚ ᱟᱵᱚᱣᱟᱜ ᱥᱟᱶᱛᱟ ᱨᱮᱭᱟᱜ ᱢᱤᱫᱴᱟᱝ ᱫᱷᱚᱨᱚᱢ ᱠᱳᱰ ᱛᱟᱦᱮᱸ ᱫᱚᱨᱠᱟᱨ ᱥᱮ ᱟᱵᱚᱣᱟᱜ ᱢᱤᱫᱴᱟᱱ ᱯᱮᱦᱪᱟᱱ ᱛᱟᱦᱮᱸ ᱫᱚᱨᱠᱟᱨ ᱞᱟᱦᱟᱥᱮᱫ ᱡᱮᱢᱱᱚ ᱱᱚᱣᱟᱜᱮ ᱟᱵᱚᱣᱟᱜ ᱛᱟᱦᱮᱱ ᱢᱟ ᱯᱤᱲᱦᱤ ᱠᱷᱚᱱ ᱯᱤᱲᱦᱤ ᱚᱠᱚᱭ ᱦᱚᱸ ᱡᱮᱢᱚᱱ ᱵᱟᱠᱚ ᱚᱪᱚᱜ ᱫᱟᱲᱮᱭᱟᱜ ᱢᱟ ᱟᱨ ᱟᱵᱚ ᱤᱧᱢᱟ ᱚᱱᱠᱟ ᱢᱟ ᱡᱷᱟᱲᱠᱷᱚᱸᱰ ᱨᱮᱱᱤᱡ ᱠᱟᱹᱱᱟᱹᱧ ᱟᱫᱚ ᱡᱷᱟᱲᱠᱷᱚᱸᱰ ᱨᱮᱱᱤᱡ ᱱᱮᱛᱟ ᱫᱚ ᱟᱞᱮ ᱢᱟ ᱥᱤᱵᱩ ᱥᱚᱨᱮᱱ ᱥᱤᱵᱩ ᱥᱚᱨᱮᱱ ᱥᱤᱵᱩ ᱥᱚᱨᱮᱱ ᱨᱮᱱ ᱢᱟᱱᱮ ᱥᱤᱵᱩ ᱥᱚᱨᱮᱱ ᱡᱷᱟᱲᱠᱷᱚᱸᱰ ᱮ ᱟᱞᱟᱜᱽ ᱟᱠᱟᱫᱼᱟ ᱟᱫᱚ ᱡᱷᱟᱲᱠᱷᱚᱸᱰ ᱟᱞᱟᱜᱽ ᱠᱷᱚᱱ ᱟᱞᱮ ᱫᱚ ᱥᱤᱵᱩ ᱥᱚᱨᱮᱱ ᱜᱮᱞᱮ ᱠᱩᱥᱤᱭᱟᱭᱟ ᱱᱮᱛᱟ ᱢᱟ ᱟᱨ ᱚᱱᱠᱟ ᱫᱚ ᱥᱮᱱᱴᱨᱟᱞ ᱨᱮᱱᱤᱡ ᱱᱮᱛᱟ ᱫᱚ ᱠᱚᱝᱜᱨᱮᱥ ᱜᱮᱞᱮ ᱠᱩᱥᱤᱭᱟᱭᱟ ᱟᱨ ᱡᱩᱫᱤ ᱱᱮᱛᱟ ᱥᱟᱞᱟᱜ ᱧᱟᱯᱟᱢ ᱞᱮᱱᱠᱷᱟᱱ ᱡᱮ ᱱᱚᱣᱟᱜᱤᱧ ᱢᱮᱛᱟᱭᱟ ᱡᱮ ᱟᱵᱚ ᱟᱞᱮ ᱥᱟᱱᱛᱟᱲ ᱞᱟᱹᱜᱤᱫ ᱡᱮ ᱡᱷᱚᱛᱚᱣᱟᱜ ᱜᱮ ᱱᱚᱝᱠᱟ ᱟᱞᱚᱪᱪᱚ ᱛᱟᱦᱮᱸ ᱫᱚᱨᱠᱟᱨ ᱟᱨ ᱟᱞᱮᱭᱟᱜ ᱵᱷᱟᱥᱟ ᱛᱮ ᱡᱷᱚᱛᱚ ᱨᱮᱜᱮ ᱦᱩᱭ ᱛᱟᱦᱮᱸ ᱫᱚᱨᱠᱟᱨ ᱟᱞᱮᱭᱟᱜ ᱵᱷᱟᱥᱟ ᱞᱟᱹᱜᱤᱫ ᱯᱟᱲᱦᱟᱜ ᱫᱚᱨᱠᱟᱨ ᱡᱮ ᱚᱞᱪᱤᱠᱤ ᱛᱮ ᱟᱞᱮᱭᱟᱜ ᱞᱟᱹᱜᱩᱜ ᱢᱟ ᱡᱷᱚᱛᱚ ᱥᱠᱩᱞ ᱨᱮ ᱡᱚᱛᱚ ᱥᱚᱨᱠᱟᱨᱤ ᱥᱠᱩᱞ ᱨᱮ ᱡᱟᱦᱟᱸ ᱛᱤᱱᱟᱹᱜ ᱥᱚᱨᱠᱟᱨᱤ ᱡᱟᱭᱜᱟ ᱨᱮ ᱢᱮᱱᱟᱜᱼᱟ ᱡᱷᱚᱛᱚ ᱨᱮᱜᱮ ᱟᱞᱮᱭᱟᱜ ᱥᱟᱱᱛᱟᱲᱤ ᱨᱮᱱᱟᱜ ᱵᱷᱟᱥᱟ ᱛᱮ ᱨᱚᱲᱚᱜ ᱢᱟ ᱡᱟᱛᱮ ᱥᱴᱮᱥᱚᱱ ᱦᱩᱭᱮᱱ ᱵᱟᱝ ᱠᱷᱚᱵᱚᱨ ᱡᱮ ᱴᱤᱵᱷᱤ ᱪᱮᱱᱮᱞ ᱠᱚᱦᱚᱸ ᱟᱞᱮᱭᱟᱜ ᱥᱟᱱᱛᱟᱲᱤ ᱪᱮᱱᱮᱞ ᱛᱮ ᱦᱤᱡᱩᱜ ᱢᱟ ᱡᱮ ᱱᱚᱣᱟᱜᱮ ᱱᱮᱛᱟ ᱴᱷᱮᱱᱤᱧ ᱟᱥᱟᱜᱼᱟ ᱡᱮ ᱱᱤᱭᱟᱹ ᱠᱚ ᱟᱞᱮᱭᱟᱜ ᱠᱩᱠᱢᱩ ᱛᱟᱞᱮ ᱯᱩᱨᱟᱹᱣ ᱠᱟᱜ ᱛᱟᱞᱮᱯᱮ ᱟᱨ ᱱᱚᱣᱟ ᱥᱟᱶᱛᱮ ᱱᱤᱭᱟᱹᱜᱮ ᱱᱤᱭᱟᱹ ᱠᱟᱛᱷᱟ ᱜᱤᱧ ᱢᱮᱱ ᱠᱮᱭᱟ ᱱᱤᱛ ᱱᱮᱛᱟ ᱵᱟᱨᱮ ᱛᱮᱫᱚ